ᱥᱮᱫᱟᱭ ᱫᱚ ᱟᱵᱚ ᱫᱤᱥᱚᱢ ᱫᱷᱤᱨᱤ ᱫᱟᱨᱮ ᱛᱮ ᱜᱟᱵᱟᱱ ᱛᱟᱦᱮᱸ ᱠᱟᱱᱟ ᱚᱱᱟ ᱫᱷᱤᱨᱤ ᱫᱟᱨᱮ ᱠᱚ ᱤᱫᱤ ᱠᱟᱛᱮᱱ ᱟᱵᱚᱣᱟᱜ ᱯᱚᱨᱤᱵᱮᱥ ᱫᱚ ᱟᱹᱰᱤ ᱥᱟᱯᱷᱟ ᱥᱩᱛᱨᱟᱹ ᱛᱟᱦᱮᱸ ᱠᱟᱱᱛᱮ ᱡᱮᱢᱚᱱ ᱩᱱᱠᱩ ᱟᱹᱜᱤᱞ ᱦᱟᱯᱲᱟᱢ ᱠᱚᱦᱚᱸ ᱥᱮᱫᱟᱭ ᱫᱚ ᱚᱱᱟ ᱵᱤᱨ ᱵᱩᱨᱩ ᱨᱮᱱᱟᱝ ᱜᱟᱡᱟᱲ ᱠᱚ ᱢᱟᱜ ᱠᱟᱛᱮᱱ ᱟᱛᱳ ᱫᱤᱥᱚᱢ ᱵᱮᱱᱟ ᱠᱮᱫ ᱛᱟᱭᱱᱚᱢ

ᱵᱚᱸᱜᱟ ᱵᱳᱨᱳ ᱠᱚ ᱛᱷᱟᱯᱚᱱ ᱫᱚᱦᱚ ᱠᱮᱫ ᱠᱚᱣᱟ ᱟᱨ ᱱᱤᱛᱚᱝ ᱦᱮᱡ ᱟᱠᱟᱱᱟ ᱫᱤᱥᱚᱢ ᱨᱮ ᱟᱵᱚᱣᱟᱜ ᱫᱷᱤᱨᱤ ᱫᱟᱨᱮ ᱥᱟᱱᱟᱢ ᱵᱚᱱ ᱩᱡᱟᱹᱲᱮᱜᱼᱟ ᱚᱱᱟ ᱦᱤᱥᱟᱵ ᱛᱮ ᱥᱮᱨᱢᱟ ᱡᱟᱹᱲᱤ ᱫᱟᱜ ᱴᱷᱤᱠ ᱥᱚᱢᱚᱭ ᱨᱮ ᱵᱟᱝ ᱦᱤᱡᱩᱜ ᱠᱟᱱᱟ ᱡᱟᱦᱟᱸ ᱯᱷᱚᱞᱚᱨ ᱠᱤ ᱪᱟᱥ ᱵᱟᱥ ᱨᱮ ᱚᱥᱩᱵᱤᱫᱟᱜ ᱠᱟᱱ ᱠᱷᱟᱹᱛᱤᱨ ᱟᱵᱚ ᱟᱹᱰᱤ ᱡᱳᱨᱵᱚᱱ ᱦᱟᱨᱠᱮᱛᱚᱜ ᱠᱟᱱᱟ

ᱢᱩ ᱨᱮᱱᱟᱝ ᱫᱟᱨᱮ ᱠᱚ ᱯᱷᱟᱫᱟᱜ ᱠᱟᱱ ᱦᱤᱥᱟᱹᱵ ᱛᱮ ᱰᱷᱮᱹᱨ ᱵᱚᱡᱚᱨ ᱦᱚᱸ ᱢᱟᱹᱱᱢᱤ ᱪᱮᱛᱟᱱ ᱨᱮ ᱧᱩᱨᱩᱜ ᱠᱟᱱᱟ ᱥᱟᱯᱷᱟ ᱥᱩᱛᱨᱟᱹ ᱛᱟᱦᱮᱱ ᱞᱟᱹᱜᱤᱫ ᱠᱷᱟᱱ ᱟᱵᱚ ᱯᱚᱨᱤᱵᱮᱥ ᱥᱟᱯᱷᱟ ᱥᱩᱛᱨᱟᱹ ᱛᱟᱦᱮᱱ ᱞᱟᱹᱜᱫ ᱠᱷᱟᱱ ᱱᱚᱣᱟ ᱨᱮᱱᱟᱝ ᱠᱩᱞᱤ ᱫᱚ ᱟᱵᱚᱣᱟᱜ ᱥᱚᱢᱟᱡᱽ ᱨᱮ ᱛᱟᱦᱮᱱ ᱢᱟ ᱟᱨ ᱢᱮᱱᱫᱚ ᱟᱛᱳ ᱫᱤᱥᱚᱢ ᱨᱮ ᱢᱤᱫ ᱦᱚᱲ ᱯᱮᱪᱷᱟ ᱢᱚᱬᱮ ᱜᱚᱴᱟᱝ ᱠᱟᱛᱮ ᱫᱟᱨᱮ ᱨᱚᱦᱚᱭ ᱢᱟ ᱥᱚᱨᱠᱟᱨ ᱡᱟᱭᱜᱟ ᱨᱮ ᱫᱟᱨᱮ ᱠᱚ ᱨᱚᱦᱚᱭ ᱢᱟ ᱚᱱᱟ ᱠᱚ ᱦᱤᱥᱟᱹᱵ ᱛᱮ ᱟᱵᱚᱣᱟᱜ ᱥᱟᱱᱟᱢ ᱞᱮᱠᱟᱱᱟᱜ ᱯᱚᱨᱤᱵᱮᱥ ᱥᱟᱯᱷᱟ ᱥᱩᱛᱨᱟᱹ ᱛᱟᱦᱮᱱᱟ ᱟᱨ ᱱᱩᱠᱩ ᱡᱮ ᱡᱟᱦᱟᱸ ᱫᱤᱥᱚᱢ ᱨᱮᱱ ᱨᱩᱱᱴᱷᱟᱹ ᱠᱚᱢᱯᱟᱱᱤ ᱠᱚ ᱦᱤᱡᱩᱜ ᱠᱟᱱ ᱜᱚᱴᱟ ᱜᱮ ᱥᱚᱨᱠᱟᱨ ᱡᱟᱜᱟᱨᱮ ᱱᱚᱣᱟ ᱟᱵᱚᱣᱟᱜ ᱯᱷᱮᱠᱴᱤᱠ ᱵᱮᱱᱟᱣᱮᱜᱼᱟ ᱯᱷᱮᱠᱴᱤ ᱨᱮᱱᱟᱜ ᱠᱷᱟᱨᱟᱯ ᱫᱷᱩᱜᱽᱭᱟᱹ ᱟᱵᱚ ᱢᱟᱹᱱᱢᱤ ᱦᱚᱯᱚᱱ ᱠᱚᱵᱚᱱ ᱥᱚᱨᱯᱚᱫ ᱠᱷᱟᱹᱲᱮᱫ ᱠᱷᱟᱹᱛᱤᱨ ᱟᱵᱚ ᱞᱚᱜᱚᱱ ᱟᱡᱟᱨ ᱵᱮᱢᱟᱨ ᱛᱮᱵᱚᱱ ᱢᱚᱨᱚᱱᱚᱜ ᱠᱟᱱᱟ